ᱦᱮᱞᱳ ᱤᱧ ᱠᱷᱚᱠᱨᱚ ᱟᱛᱳ ᱠᱷᱚᱱ ᱵᱤᱠᱨᱚᱢᱤᱧ ᱞᱟᱹᱭᱮᱫᱼᱟ ᱪᱮᱫ ᱥᱚᱨᱮᱱ ᱵᱨᱟᱫᱟᱨᱥ ᱴᱷᱮᱡᱜᱮ ᱱᱚᱣᱟ ᱯᱷᱳᱱ ᱞᱟᱜᱟᱣ ᱟᱠᱟᱱᱟ ᱤᱧ ᱤᱭᱟᱹ ᱢᱤᱫᱴᱤᱡ ᱤᱭᱟᱹ ᱡᱤᱤᱥᱤᱧ ᱚᱰᱟᱨᱞᱮᱫ ᱛᱟᱦᱮᱸᱫ ᱚᱸᱰᱮ ᱟᱫᱚ ᱱᱤᱛᱚᱜᱦᱚᱸ ᱚᱱᱟ ᱡᱤᱱᱤᱥ ᱵᱟᱭ ᱦᱮᱡ ᱟᱠᱟᱱᱟ ᱟᱫᱚ ᱪᱮᱫ ᱠᱟᱨᱚᱱ ᱠᱟᱱᱟ ᱢᱮᱱᱛᱮ ᱱᱤᱛᱚᱜᱦᱚᱸ ᱵᱟᱭ ᱦᱮᱡᱞᱮᱱᱟ ᱯᱩᱭᱥᱟᱹᱠᱚᱢᱟ ᱮᱢ ᱟᱠᱟᱱᱫᱚ ᱜᱳ